ᱡᱮᱢᱴᱤ ᱠᱤ ᱵᱚᱰᱳ ᱟᱨ ᱵᱟᱝᱞᱟ ᱯᱟᱹᱨᱥᱤ ᱟᱞᱮᱫᱚ ᱯᱟᱹᱨᱥᱤᱫᱚ ᱥᱟᱱᱛᱟᱲ ᱛᱮᱫᱚ ᱠᱚ ᱞᱟᱹᱭᱟ ᱯᱟᱹᱨᱥᱤ ᱟᱨ ᱦᱤᱱᱫᱤ ᱛᱮᱫᱚ ᱠᱚ ᱞᱟᱹᱭᱟ ᱵᱷᱟᱥᱟ ᱵᱟᱝᱞᱟ ᱯᱟᱹᱨᱥᱤ ᱫᱚᱠᱚ ᱢᱮᱱᱟ ᱯᱟᱹᱨᱥᱤᱫᱚ ᱵᱟᱝᱞᱟ ᱡᱮᱢᱛᱤ ᱠᱤ ᱵᱟᱝᱟᱦᱚᱸ ᱚᱱᱟᱦᱚᱸ ᱥᱟᱱᱛᱟᱲ ᱛᱮᱫᱚ ᱯᱟᱹᱨᱥᱤ ᱟᱨ ᱤᱭᱟᱹ ᱛᱮᱫᱚ ᱦᱤᱱᱫᱤ ᱛᱮᱫᱚ ᱵᱷᱟᱥᱟ ᱩᱱᱠᱩᱦᱚᱸ ᱵᱟᱝᱞᱟᱦᱚᱸ ᱢᱤᱫᱴᱤᱡ ᱯᱟᱹᱨᱥᱤ ᱠᱟᱱ ᱜᱮᱭᱟ ᱠᱚ ᱵᱟᱝᱞᱟ ᱥᱟᱞᱟᱜ ᱫᱚ ᱟᱞᱮᱭᱟᱜ ᱥᱩᱨᱥᱩᱯᱩᱨ ᱟᱞᱮ ᱥᱩᱨ ᱨᱮ ᱢᱮᱱᱟᱜ ᱠᱚ ᱛᱮᱜᱮ ᱟᱞᱮᱭᱟᱜ ᱥᱟᱹᱜᱟᱹᱭ ᱢᱮᱱᱟᱜᱼᱟ ᱞᱮᱠᱤᱱ ᱵᱚᱰᱳ ᱥᱟᱞᱟᱜ ᱫᱚ ᱟᱞᱤᱨᱤᱱ ᱟᱞᱮ ᱥᱩᱨ ᱥᱟᱞᱟᱜ ᱥᱟᱹᱜᱟᱹᱭ ᱵᱟᱹᱱᱩᱜ ᱛᱟᱠᱚᱣᱟ ᱵᱚᱰᱳ ᱫᱚ ᱟᱹᱰᱤ ᱥᱟᱹᱜᱤᱧ ᱩᱱᱠᱩ ᱫᱚ ᱩᱱᱠᱩᱣᱟᱜ ᱠᱟᱛᱷᱟ ᱫᱚ ᱟᱞᱮ ᱵᱟᱞᱮ ᱵᱟᱲᱟᱭᱟ ᱵᱟᱝᱞᱟ ᱟᱜ ᱵᱟᱝᱞᱟᱫᱚ ᱟᱞᱮ ᱥᱩᱨᱥᱩᱯᱩᱨ ᱨᱮ ᱢᱮᱱᱟᱜ ᱠᱚ ᱠᱷᱟᱹᱛᱤᱨᱛᱮ ᱟᱞᱮ ᱫᱚ ᱵᱟᱝᱞᱟ ᱠᱟᱛᱷᱟ ᱦᱚᱸᱞᱮ ᱴᱷᱤᱠᱟᱹᱭ ᱜᱮᱭᱟ ᱟᱨ ᱟᱞᱮᱭᱟᱜ ᱠᱟᱛᱷᱟ ᱦᱚᱸ ᱟᱠᱚ ᱦᱚᱸᱠᱚ ᱴᱷᱤᱠᱟᱹᱭ ᱜᱮᱭᱟ ᱟᱞᱮ ᱥᱩᱨᱥᱩᱯᱩᱨ ᱨᱮ ᱢᱮᱱᱟᱜ ᱠᱚ ᱠᱷᱟᱹᱛᱤᱨ ᱛᱮᱜᱮ ᱩᱱᱠᱩ ᱦᱚᱸ ᱟᱞᱮᱭᱟᱜ ᱠᱟᱛᱷᱟᱠᱚ ᱟᱸᱡᱚᱢᱟ ᱟᱨ ᱟᱞᱮᱦᱚᱸ ᱟᱠᱚᱣᱟᱜ ᱠᱟᱛᱷᱟᱞᱮ ᱟᱸᱡᱚᱢᱟ ᱚᱱᱟ ᱛᱮᱜᱮ ᱵᱟᱝᱞᱟ ᱦᱚᱲ ᱥᱟᱞᱟᱜ ᱫᱚ ᱟᱞᱮᱭᱟᱜ ᱥᱟᱹᱜᱟᱹᱭ ᱢᱮᱱᱟᱜᱼᱟ ᱟᱨ ᱟᱠᱚᱣᱟᱜ ᱦᱚᱸ ᱟᱞᱮ ᱥᱟᱞᱟᱜ ᱥᱟᱹᱜᱟᱹᱭ ᱢᱮᱱᱟᱜᱼᱟ ᱟᱞᱮᱭᱟᱜ ᱠᱟᱛᱷᱟᱞᱮ ᱡᱟᱦᱟᱸ ᱛᱤᱱ ᱩᱰᱤᱡᱞᱮ ᱞᱟᱹᱭ ᱨᱮᱦᱚᱸ ᱟᱞᱮᱭᱟᱜ ᱠᱟᱛᱷᱟ ᱵᱟᱝᱞᱟ ᱦᱚᱲ ᱫᱚᱠᱚ ᱴᱷᱤᱠᱟᱹ ᱫᱟᱲᱮᱭᱟᱜᱼᱟ ᱟᱨ ᱟᱞᱮᱦᱚᱸ ᱟᱠᱚᱣᱟᱜ ᱠᱟᱛᱷᱟ ᱦᱚᱸᱞᱮ ᱴᱷᱤᱠᱟᱹ ᱫᱟᱲᱮᱭᱟᱜᱼᱟ ᱵᱟᱝᱞᱟ ᱠᱟᱛᱷᱟ ᱫᱚ ᱢᱟᱱᱮ ᱥᱟᱱᱛᱟᱲᱛᱮ ᱩᱱᱟᱹᱜ ᱤᱭᱟᱹ ᱵᱟᱹᱱᱩᱜ ᱟᱹᱱᱤᱡ ᱚᱱᱟᱛᱮ ᱥᱟᱱᱛᱟᱲ ᱠᱟᱛᱷᱟᱦᱚᱸ ᱠᱚ ᱴᱷᱤᱠᱟᱹᱭ ᱜᱮᱭᱟ